ᱟᱞᱮᱭᱟᱜ ᱵᱮᱝᱜᱚᱞᱨᱮ ᱥᱚᱨᱦᱟᱭ ᱵᱟᱦᱟ ᱫᱟᱸᱥᱟᱭ ᱟᱸᱜᱷᱟᱬ ᱥᱟᱠᱨᱟᱛ ᱢᱮᱱᱟᱜ ᱛᱟᱞᱮᱭᱟ ᱥᱚᱨᱦᱟᱭᱨᱮ ᱫᱟᱹᱭ ᱛᱤᱧᱟᱝ ᱵᱷᱟᱜᱽᱱᱤ ᱵᱷᱟᱜᱽᱱᱟᱹ ᱱᱮᱣᱛᱟ ᱠᱟᱛᱮᱫ ᱵᱚᱸᱜᱟ ᱦᱤᱞᱚᱜ ᱠᱚ ᱦᱤᱡᱩᱜᱼᱟ ᱚᱱᱟ ᱧᱤᱫᱟᱹ ᱫᱚ ᱞᱮ ᱡᱤᱞ ᱯᱤᱴᱷᱟᱹᱭᱟ ᱡᱤᱞ ᱫᱟᱠᱟᱭᱟᱞᱮ ᱡᱚᱢᱼᱧᱩ ᱠᱟᱛᱮᱫ ᱜᱷᱩᱨᱟᱹ ᱥᱮᱛᱟᱜ ᱫᱚ ᱛᱤᱧᱟᱝ ᱛᱟᱠᱤᱱ ᱱᱟᱣᱟ ᱫᱷᱩᱛᱤ ᱱᱟᱣᱟ ᱥᱟᱹᱲᱤᱛᱮ ᱥᱟᱡᱟᱣ ᱠᱟᱛᱮ ᱵᱷᱟᱹᱜᱽᱱᱤ ᱵᱷᱟᱹᱜᱽᱱᱟᱹ ᱛᱟᱠᱚ ᱱᱟᱣᱟ ᱡᱟᱢᱟ ᱯᱮᱱ ᱮᱢ ᱠᱟᱛᱮ ᱠᱩᱞᱦᱤ ᱫᱟᱬᱟᱱᱞᱮ ᱚᱰᱳᱠᱚᱜᱼᱟ ᱚᱱᱟ ᱯᱚᱨᱮ ᱰᱟᱹᱝᱨᱤᱞᱮ ᱠᱷᱩᱱᱴᱟᱹᱣ ᱠᱚᱣᱟ ᱠᱷᱚᱱᱴᱟᱹᱣ ᱵᱟᱲᱟ ᱠᱷᱩᱱᱴᱟᱹᱣ ᱢᱩᱪᱟᱹᱫ ᱠᱟᱛᱮ ᱠᱩᱞᱦᱤᱞᱮ ᱫᱟᱬᱟᱱᱟ ᱠᱩᱞᱦᱤ ᱫᱟᱬᱟ ᱠᱟᱛᱮ ᱧᱤᱫᱟᱹ ᱦᱮᱡ ᱠᱟᱛᱮ ᱡᱤᱞ ᱩᱛᱩ ᱡᱤᱞ ᱫᱟᱠᱟᱞᱮ ᱡᱚᱢᱟ ᱛᱟᱯᱚᱨᱮ ᱜᱚᱴᱟ ᱧᱤᱫᱟᱹ ᱟᱨᱚ ᱥᱚᱨᱦᱟᱭᱞᱮ ᱮᱱᱮᱡᱼᱟ ᱟᱞᱮᱭᱟᱜ ᱥᱚᱨᱦᱟᱭᱫᱚ ᱢᱚᱬᱮ ᱢᱟᱦᱟᱞᱮ ᱢᱚᱬᱮ ᱥᱤᱧ ᱢᱚᱬᱮ ᱧᱤᱫᱟᱹᱞᱮ ᱨᱟᱹᱥᱠᱟᱹᱭᱟ ᱵᱟᱦᱟ ᱯᱚᱨᱚᱵᱽ ᱨᱮᱫᱚ ᱡᱟᱦᱮᱨ ᱥᱟᱹᱲᱤᱢᱞᱮ ᱫᱟᱵᱽᱵᱟ ᱚᱱᱟ ᱯᱚᱨᱮ ᱵᱟᱦᱟ ᱫᱟᱜᱛᱮ ᱞᱮ ᱦᱩᱞᱤᱜᱼᱟ ᱛᱟᱯᱚᱨᱮ ᱠᱩᱦᱞᱤᱞᱮ ᱫᱟᱬᱟᱱᱟ ᱨᱟᱹᱥᱠᱟᱹᱭᱟᱞᱮ ᱟᱭᱳᱼᱵᱟᱵᱟ ᱦᱚᱯᱚᱱ ᱵᱤᱴᱤ ᱢᱟᱨᱟᱝ ᱵᱤᱴᱤ ᱡᱚᱛᱚᱠᱚ ᱱᱤᱭᱟᱹ ᱜᱮ ᱛᱮᱜᱮ ᱨᱟᱹᱥᱠᱟᱹᱭᱟᱞᱮ ᱯᱮ ᱥᱤᱧ ᱯᱮᱧᱤᱫᱟᱹ ᱨᱟᱹᱥᱠᱟᱹ ᱠᱟᱛᱮ ᱪᱟᱵᱟᱼᱟ ᱫᱟᱸᱥᱟᱭ ᱨᱮᱫᱚ ᱜᱚᱴᱟ ᱫᱤᱥᱚᱢ ᱫᱤᱥᱚᱢᱞᱮ ᱫᱟᱬᱟᱱᱟ ᱫᱟᱸᱥᱟᱭ ᱮᱱᱮᱡᱞᱮ ᱩᱫᱩᱜ ᱟᱠᱚᱣᱟ ᱟᱞᱮ ᱚᱱᱟᱜᱮ ᱟᱨ ᱯᱩᱥ ᱟᱸᱜᱷᱟᱬ ᱥᱟᱠᱨᱟᱛ ᱨᱮᱫᱚ ᱯᱤᱴᱷᱟᱹᱭᱟᱞᱮ ᱜᱩᱲ ᱯᱤᱴᱷᱟᱞᱮ ᱡᱚᱢᱟ ᱟᱨ ᱢᱟᱹᱭ ᱛᱟᱠᱚ ᱫᱚ ᱞᱩᱛᱩᱨᱠᱚ ᱯᱟᱹᱴᱤᱜᱼᱟ ᱢᱩ ᱠᱚ ᱯᱟᱹᱴᱤᱜᱼᱟ ᱚᱱᱟᱜᱮ ᱟᱞᱮᱭᱟᱜ ᱛᱮᱜᱮ